ᱵᱮᱝᱜᱚᱞ ᱨᱤᱱᱤᱡ ᱯᱚᱱᱚᱛ ᱥᱚᱨᱠᱟᱨ ᱫᱚ ᱵᱮᱝᱜᱚᱞ ᱨᱮᱱ ᱱᱟᱜᱟᱢᱤᱭᱟᱹ ᱠᱚ ᱞᱟᱹᱜᱤᱫ ᱫᱚ ᱟᱹᱰᱤ ᱜᱮ ᱩᱭᱦᱟᱹᱨ ᱵᱷᱟᱵᱽᱱᱟ ᱧᱮᱞ ᱟᱠᱟᱱ ᱛᱟᱭᱟ ᱵᱮᱝᱜᱚᱞ ᱵᱮᱱᱟᱣ ᱨᱟᱠᱟᱵ ᱨᱮᱱ ᱡᱟᱦᱟᱸᱭ ᱱᱟᱜᱟᱢᱤᱭᱟᱹ ᱠᱚᱠᱚ ᱛᱟᱦᱮᱸ ᱠᱟᱱᱟ ᱥᱮ ᱵᱮᱝᱜᱚᱞ ᱨᱮᱱ ᱡᱟᱦᱟᱸᱭ ᱱᱟᱜᱟᱢᱤᱭᱟᱹ ᱠᱚ ᱡᱟᱦᱟᱸᱭ ᱠᱚ ᱵᱮᱝᱜᱚᱞ ᱯᱚᱱᱚᱛ ᱨᱮᱠᱚ ᱡᱟᱱᱟᱢ ᱠᱟᱛᱮᱫ ᱫᱤᱥᱳᱢ ᱯᱷᱩᱨᱜᱟᱹᱞ ᱨᱮᱱᱟᱜ ᱟᱹᱰᱤ ᱱᱟᱜᱟᱢ ᱢᱮᱱᱟᱜ ᱛᱟᱠᱚᱣᱟ ᱱᱩᱠᱩ ᱠᱚ ᱩᱭᱦᱟᱹᱨ ᱵᱷᱟᱵᱽᱱᱟ ᱫᱚ ᱵᱮᱝᱜᱚᱞ ᱯᱚᱱᱚᱛ ᱨᱮᱱ ᱥᱚᱨᱠᱟᱨ ᱴᱷᱮᱱ ᱫᱚ ᱟᱹᱰᱤᱜᱮ ᱧᱮᱞ ᱧᱟᱢ ᱟᱠᱟᱱ ᱜᱮᱭᱟ ᱱᱩᱠᱩ ᱠᱚ ᱵᱮᱝᱜᱚᱞ ᱯᱚᱱᱚᱛ ᱨᱮ ᱡᱟᱛᱮ ᱱᱟᱜᱟᱢᱤᱭᱟᱹ ᱠᱚᱣᱟᱜ ᱠᱟᱹᱢᱤᱦᱚᱨᱟ ᱵᱮᱝᱜᱚᱞ ᱯᱚᱱᱚᱛ ᱨᱮᱱ ᱥᱟᱱᱟᱢ ᱦᱚᱲ ᱴᱷᱮᱱ ᱜᱮ ᱯᱟᱥᱱᱟᱜ ᱢᱟ ᱚᱱᱟ ᱦᱚᱛᱮᱫ ᱛᱮ ᱱᱩᱠᱩ ᱱᱟᱜᱟᱢᱤᱭᱟᱹ ᱠᱚᱣᱟᱜ ᱢᱩᱴᱷᱟᱹᱱ ᱵᱮᱱᱟᱣ ᱠᱟᱛᱮᱫ ᱱᱩᱠᱩ ᱠᱚᱣᱟᱜ ᱡᱟᱱᱟᱢ ᱢᱟᱦᱟ ᱥᱮ ᱜᱩᱨ ᱢᱟᱦᱟ ᱢᱟᱱᱟᱣ ᱯᱟᱞᱟᱣ ᱞᱟᱹᱜᱤᱫ ᱵᱮᱝᱜᱚᱞ ᱯᱚᱱᱚᱛ ᱨᱮᱱ ᱦᱚᱲ ᱮ ᱴᱷᱮᱱᱮ ᱯᱳᱪᱷᱟᱹᱣ ᱠᱟᱱᱟᱭ ᱟᱨ ᱚᱱᱟ ᱚᱱᱠᱟᱜᱮ ᱱᱩᱠᱩ ᱱᱟᱜᱟᱢᱤᱭᱟᱹ ᱠᱚ ᱡᱟᱦᱟᱸ ᱞᱮᱠᱟᱛᱮ ᱱᱚᱣᱟ ᱵᱮᱝᱜᱚᱞ ᱯᱚᱱᱚᱛ ᱨᱮ ᱥᱮ ᱵᱮᱝᱜᱚᱞ ᱯᱚᱱᱚᱛ ᱨᱮᱱ ᱢᱟᱹᱱᱢᱤ ᱠᱚᱴᱷᱮᱱ ᱢᱚᱡᱽ ᱛᱮ ᱥᱟᱵ ᱨᱟᱠᱟᱵᱚᱜ ᱢᱟ ᱚᱱᱟ ᱦᱚᱛᱮᱡ ᱛᱮ ᱧᱮᱞᱚᱜ ᱠᱟᱱᱟ ᱡᱟᱦᱟᱸᱭ ᱵᱤᱵᱷᱤᱱᱱᱚ ᱥᱚᱝᱜᱚᱴᱷᱚᱱ ᱠᱚ ᱢᱮᱱᱟᱜ ᱠᱚᱣᱟ ᱥᱮ ᱨᱟᱡᱽᱟᱹᱨᱤ ᱫᱚᱞ ᱠᱚ ᱢᱮᱱᱟᱜ ᱠᱚᱶᱟ ᱱᱩᱠᱩ ᱱᱟᱜᱟᱢᱤᱭᱟᱹ ᱠᱚᱠᱚ ᱢᱟᱱᱟᱣ ᱯᱟᱞᱟᱣ ᱠᱚᱣᱟ ᱥᱮ ᱩᱱᱠᱩᱣᱟᱜ ᱡᱟᱱᱟᱢ ᱢᱟᱦᱟ ᱥᱮ ᱜᱩᱨ ᱢᱟᱦᱟ ᱠᱚ ᱢᱟᱱᱟᱣ ᱯᱟᱞᱟᱣᱟ